ᱤᱧ ᱡᱚᱠᱷᱚᱱ ᱜᱤᱫᱽᱨᱟᱹ ᱜᱮ ᱛᱟᱦᱮᱸᱠᱟᱹᱱᱟᱹᱧ ᱛᱚ ᱚᱲᱟᱜ ᱨᱮ ᱫᱟᱹᱭ ᱛᱟᱦᱮᱸ ᱠᱟᱱᱟᱭ ᱟᱨ ᱫᱟᱹᱭ ᱫᱚ ᱠᱚᱞᱮᱡ ᱨᱮ ᱯᱟᱲᱦᱟᱜ ᱛᱟᱦᱮᱸᱡ ᱮᱭ ᱟᱛᱚ ᱫᱟᱹᱭ ᱢᱤᱫ ᱫᱤᱱ ᱢᱤᱛᱟᱹᱧ ᱠᱟᱱᱟᱭ ᱡᱮ ᱟᱞᱮ ᱠᱚᱞᱮᱡ ᱨᱮ ᱚᱱᱩᱥᱴᱷᱟᱱ ᱦᱩᱭᱩᱜ ᱠᱟᱱᱟ ᱪᱟᱞᱟᱜ ᱟᱢ ᱛᱚ ᱤᱧ ᱢᱟ ᱟᱸᱡᱚᱢ ᱠᱟᱛᱮ ᱟᱹᱰᱤ ᱨᱟᱹᱥᱠᱟᱹ ᱜᱤᱧ ᱵᱩᱡ ᱠᱮᱫᱟ ᱟᱫᱚᱧ ᱢᱮᱛᱟᱭ ᱠᱟᱱᱟ ᱦᱮᱸ ᱪᱟᱞᱟᱜ ᱤᱧ ᱟᱫᱚ ᱫᱟᱹᱭ ᱞᱟᱹᱭᱫᱟᱭ ᱴᱷᱤᱠᱜᱮᱭᱟ ᱛᱟᱦᱞᱮ ᱪᱟᱞᱟᱜ ᱟᱞᱟᱝ ᱛᱟᱨᱯᱚᱨᱮᱨ ᱫᱤᱱ ᱥᱮᱛᱟᱜ ᱨᱮ ᱥᱟᱹᱛ ᱠᱟᱛᱮ ᱪᱟᱞᱟᱣ ᱱᱟᱞᱤᱧ ᱠᱚᱞᱮᱡᱛᱮ ᱛᱟᱨᱯᱚᱨᱮ ᱥᱮᱱ ᱠᱟᱛᱮ ᱤᱧ ᱧᱮᱞ ᱫᱤᱧ ᱟᱭᱢᱟ ᱟᱭᱢᱟ ᱫᱟᱹᱭ ᱛᱟᱠᱚ ᱢᱮᱱᱟᱜ ᱠᱚᱣᱟ ᱫᱟᱫᱟ ᱛᱟᱠᱚ ᱢᱮᱱᱟᱜ ᱠᱚᱣᱟ ᱩᱱᱠᱩ ᱧᱮᱞᱠᱟᱛᱮ ᱟᱹᱰᱤᱜᱮ ᱵᱮᱥᱤᱧ ᱵᱩᱡ ᱠᱮᱫᱟ ᱫᱚᱢᱮᱠᱚ ᱨᱟᱲᱟᱫᱤᱧᱟ ᱫᱚᱢᱮ ᱠᱚ ᱢᱮᱥᱟᱭᱱᱟ ᱛᱟᱨᱯᱚᱨ ᱢᱤᱫ ᱜᱷᱟᱹᱲᱤᱡ ᱯᱚᱨ ᱚᱱᱩᱥᱴᱷᱟᱱ ᱦᱩᱭᱱᱟ ᱱᱟᱱᱟᱦᱩᱱᱟᱹᱨ ᱮᱱᱮᱡ ᱥᱮᱨᱮᱧ ᱦᱩᱭᱱᱟ ᱮᱱᱮᱡ ᱥᱮᱨᱮᱧ ᱧᱮᱞ ᱠᱚᱢᱯᱞᱤᱴ ᱠᱟᱛᱮ ᱫᱟᱹᱭᱮ ᱢᱤᱛᱟᱹᱧ ᱠᱟᱱᱟ ᱡᱮ ᱪᱚ ᱟᱞᱮᱭᱟᱜ ᱠᱚᱞᱮᱡᱤᱧ ᱩᱫᱩᱜ ᱟᱢᱟ ᱧᱮᱞᱢᱮ ᱛᱟᱨᱯᱚᱨ ᱜᱚᱴᱟ ᱠᱚᱞᱮᱡ ᱩᱫᱩᱜ ᱟᱫᱤᱧᱟᱭ ᱧᱮᱞ ᱠᱮᱫᱟᱞᱤᱧ ᱛᱟᱨᱯᱚᱨ ᱩᱰᱩᱜ ᱮᱱᱟᱞᱤᱧ ᱛᱚ ᱩᱰᱩᱜ ᱠᱟᱛᱮ ᱵᱟᱭᱨᱮ ᱨᱮ ᱱᱟᱱᱟᱦᱩᱱᱟᱹᱨ ᱡᱚᱢᱟᱜ ᱫᱚᱠᱟᱱ ᱛᱟᱦᱮᱸᱠᱟᱱᱟ ᱛᱚ ᱚᱸᱰᱮᱞᱤᱧ ᱡᱚᱢ ᱠᱮᱫᱟ ᱡᱚᱢ ᱡᱚᱢ ᱛᱮᱜᱤᱧ ᱩᱭᱦᱟᱹᱨ ᱠᱮᱫᱟ ᱡᱮ ᱤᱧᱦᱚᱸ ᱢᱤᱫ ᱫᱤᱱ ᱦᱤᱞᱳᱜ ᱫᱟᱹᱭ ᱞᱮᱠᱟᱧ ᱯᱟᱲᱦᱟᱣ ᱫᱟᱲᱮᱜ ᱠᱷᱟᱡ ᱟᱹᱰᱤᱜᱮ ᱵᱮᱥ ᱠᱚᱜᱼᱟ ᱛᱟᱨᱯᱚᱨᱮ ᱚᱲᱟᱜ ᱦᱮᱡ ᱠᱟᱛᱮ ᱪᱤᱱᱛᱟᱹ ᱵᱷᱟᱵᱱᱟ ᱠᱤᱫᱤᱧ ᱛᱚ ᱟᱹᱰᱤᱜᱮ ᱤᱧᱦᱚᱸ ᱯᱟᱲᱦᱟᱣ ᱠᱟᱛᱮ ᱚᱱᱟ ᱠᱚᱞᱮᱡ ᱨᱮᱜᱮ ᱯᱟᱲᱦᱟᱣ ᱫᱟᱲᱭᱟᱜ ᱠᱟᱱᱤᱧ